ᱱᱤᱭᱟᱹ ᱢᱟᱞᱫᱟ ᱡᱮᱞᱟ ᱨᱮᱱ ᱠᱩᱲᱤ ᱦᱚᱯᱚᱱ ᱠᱩᱲᱤ ᱜᱤᱫᱽᱨᱟᱹ ᱠᱚᱫᱚ ᱞᱟᱦᱟᱛᱮ ᱡᱩᱜᱽ ᱨᱮᱫᱚ ᱱᱟᱥᱮ ᱧᱩᱛᱩᱢ ᱚᱞᱚᱜ ᱞᱮᱠᱟ ᱠᱚ ᱯᱟᱲᱦᱟᱣ ᱦᱚᱪᱚᱭᱮᱜ ᱠᱚ ᱛᱟᱦᱮᱸ ᱠᱟᱱᱟ ᱟᱨ ᱠᱟᱹᱴᱤᱡ ᱠᱟᱹᱴᱤᱡ ᱨᱮᱠᱚ ᱵᱟᱯᱞᱟᱭᱮᱫ ᱠᱚ ᱛᱟᱦᱮᱱᱟ ᱱᱮᱛᱟᱨ ᱠᱚᱛᱮᱜ ᱨᱮᱱ ᱜᱚᱜᱚᱼᱵᱟᱵᱟ ᱫᱚ ᱧᱮᱞ ᱧᱮᱞ ᱛᱮ ᱠᱚ ᱪᱮᱫ ᱠᱮᱫᱟ ᱱᱤᱛᱚᱝ ᱫᱚ ᱠᱩᱲᱤ ᱠᱚ ᱠᱚᱲᱟ ᱠᱚ ᱥᱚᱢᱟᱱ ᱚᱫᱷᱤᱠᱟᱨ ᱛᱮᱠᱚ ᱯᱟᱲᱦᱟᱣ ᱦᱚᱪᱚᱭᱮᱫ ᱠᱚᱣᱟ ᱯᱟᱲᱦᱟᱣ ᱚᱜ ᱠᱟᱱᱟ ᱠᱚ ᱟᱭᱢᱟ ᱵᱤᱭᱮ ᱠᱚᱢ ᱯᱞᱤᱴ ᱮᱫᱟᱠᱚ ᱵᱤᱭᱮ ᱠᱚᱢᱯᱞᱤᱴ ᱠᱟᱛᱮᱫ ᱪᱟᱹᱠᱨᱤ ᱠᱚᱠᱚ ᱧᱟᱢ ᱮᱫᱟ ᱢᱚᱡᱽ ᱜᱮ ᱪᱟᱹᱠᱨᱤ ᱵᱟᱹᱠᱨᱤᱭ ᱮᱫᱟᱠᱚ ᱚᱵᱷᱟᱵᱽ ᱵᱟᱝ ᱦᱩᱭᱩᱜ ᱠᱟᱱᱟ ᱥᱚᱝᱥᱟᱨ ᱨᱮ ᱯᱟᱲᱦᱟᱜ ᱥᱤᱠᱠᱷᱤᱛ ᱥᱤᱠᱠᱷᱟ ᱫᱤᱠᱠᱷᱟ ᱡᱚᱛᱚ ᱛᱮᱜᱮ ᱢᱚᱡᱽ ᱦᱩᱭᱩᱜ ᱠᱟᱱᱟ ᱯᱟᱲᱦᱟᱣ ᱦᱚᱪᱚᱭᱮᱫ ᱠᱚᱣᱟ ᱠᱚ ᱟᱨ ᱚᱱᱠᱟ ᱞᱟᱦᱟᱛᱮ ᱞᱮᱠᱟ ᱤᱭᱟᱹᱫᱚ ᱵᱤᱱᱟᱹ ᱯᱟᱲᱦᱟᱣ ᱠᱚᱫᱚ ᱵᱟᱹᱱᱩᱜ ᱠᱚᱣᱟ ᱱᱮᱛᱟᱨ ᱠᱟᱛᱮᱫ ᱨᱮᱱ ᱠᱩᱲᱤ ᱜᱤᱫᱽᱨᱟᱹ ᱠᱚᱫᱚ ᱯᱟᱲᱦᱟᱣ ᱠᱟᱱᱟ ᱠᱚ ᱢᱚᱡᱽ ᱜᱮ ᱟᱭᱢᱟ ᱠᱞᱟᱥ ᱵᱤᱭᱮ ᱠᱚᱢᱯᱞᱤᱴ ᱮᱫᱟᱠᱚ